ᱦᱮᱸ ᱚᱠᱟ ᱠᱷᱚᱱᱮᱢ ᱢᱮᱱᱮᱫᱼᱟ ᱦᱮᱸ ᱱᱚᱣᱟ ᱦᱮᱸ ᱱᱚᱣᱟ ᱟᱫᱤᱵᱟᱥᱤ ᱥᱟᱱᱛᱟᱲᱤ ᱦᱳᱴᱮᱞ ᱢᱮᱱᱮᱡᱟᱨ ᱜᱮ ᱦᱮᱸ ᱮᱠᱷᱚᱱ ᱛᱤᱥ ᱠᱚᱛᱮ ᱜᱟᱱ ᱮᱠᱷᱚᱱ ᱫᱚ ᱨᱩᱢ ᱫᱚ ᱯᱷᱟᱠᱟ ᱜᱮ ᱢᱮᱱᱟᱜ ᱟᱠᱟᱫ ᱜᱮᱭᱟ ᱦᱮᱸ ᱟᱫᱚ ᱟᱞᱮ ᱫᱚ ᱵᱷᱟᱲᱟ ᱫᱚ ᱱᱚᱰᱮ ᱫᱚ ᱫᱤᱱ ᱦᱤᱥᱟᱹᱵᱽ ᱛᱮᱞᱮ ᱦᱟᱛᱟᱣᱟ ᱟᱫᱚ ᱢᱮᱱᱠᱷᱟᱱ ᱫᱚ ᱟᱢ ᱫᱚ ᱵᱟᱨ ᱢᱟᱹᱱᱦᱟᱹ ᱡᱚᱠᱷᱚᱱᱮᱢ ᱛᱟᱦᱮᱱᱮᱢ ᱢᱮᱱᱮᱫᱟ ᱚᱱᱟ ᱵᱟᱠᱷᱟᱨᱟ ᱛᱮ ᱛᱷᱚᱲᱟ ᱜᱟᱱ ᱠᱚᱢᱚᱜᱼᱟ ᱟᱨ ᱦᱮᱸ ᱢᱟᱱᱮ ᱛᱟᱦᱮᱱ ᱞᱟᱦᱟᱨᱮ ᱡᱟᱜᱮ ᱟᱞᱮ ᱮᱰᱵᱷᱟᱱᱥ ᱞᱮ ᱦᱟᱛᱟᱣᱟ ᱡᱟᱦᱟᱸ ᱦᱤᱡᱩᱜ ᱯᱚᱨ

ᱦᱮᱸ ᱟᱨ ᱮᱱᱛᱮᱫ ᱫᱟᱜ ᱫᱚ ᱰᱟᱹᱵᱽᱨᱟᱹᱜ ᱞᱟᱹᱜᱤᱫ ᱦᱚᱸ ᱥᱮ ᱵᱟᱛᱷᱨᱩᱢ ᱠᱚ ᱞᱟᱹᱜᱤᱫ ᱦᱚᱸ ᱥᱮ ᱯᱷᱮᱱ ᱞᱟᱭᱤᱴ ᱠᱚ ᱥᱟᱱᱟᱢ ᱜᱮ ᱱᱟᱯᱟᱭ ᱜᱮ ᱵᱮᱵᱚᱛᱷᱟ ᱫᱚ ᱢᱮᱱᱟᱜ ᱟᱠᱟᱫᱟ ᱚᱱᱮ ᱫᱟᱜ ᱫᱚ ᱦᱮᱸ ᱦᱮᱸ ᱱᱚᱰᱮ ᱫᱚ ᱮᱱᱠᱟ ᱥᱮ ᱯᱷᱤᱞᱴᱟᱨ ᱥᱮ ᱯᱷᱨᱤᱡᱽ ᱫᱟᱜ ᱥᱮ ᱱᱚᱨᱢᱟᱞ ᱫᱟᱜ ᱥᱟᱱᱟᱢ ᱨᱚᱠᱚᱢ ᱫᱟᱜ ᱜᱮ ᱵᱮᱵᱚᱛᱷᱟ ᱢᱮᱱᱟᱜ ᱟᱠᱟᱫ ᱛᱟᱞᱮᱭᱟ ᱡᱟᱦᱟᱸ ᱡᱟᱦᱟᱸ ᱠᱚ ᱞᱟᱹᱠᱛᱤᱜᱼᱟ ᱚᱱᱟ ᱠᱚᱜᱮ

ᱦᱮᱸ ᱟᱞᱮ ᱦᱚᱸ ᱱᱚᱰᱮ ᱯᱮ ᱵᱟᱨᱦᱮ ᱵᱟᱨᱦᱮ ᱠᱷᱚᱡ ᱢᱟᱱᱮ ᱫᱟᱬᱟᱱ ᱠᱚ ᱠᱚ ᱦᱤᱡᱩᱜᱼᱟ ᱟᱫᱚ ᱩᱱᱠᱩ ᱠᱚ ᱜᱟᱹᱰᱤᱼᱯᱷᱟᱰᱤ ᱠᱚ ᱫᱚᱦᱚ ᱞᱟᱹᱜᱤᱫ ᱛᱮ ᱢᱤᱫᱴᱮᱡ ᱯᱟᱥᱮᱨᱮ ᱟᱞᱟᱫᱟ ᱢᱤᱫᱴᱤᱡ ᱨᱩᱢ ᱞᱮ ᱵᱮᱱᱟᱣ ᱟᱠᱟᱫᱟ ᱚᱸᱰᱮ ᱜᱮ ᱥᱟᱭᱠᱮᱞ ᱫᱚᱦᱚ ᱨᱮᱭᱟᱜ ᱫᱚ ᱵᱮᱵᱚᱛᱷᱟ ᱦᱩᱭᱩᱜᱼᱟ

ᱦᱮᱸ ᱮᱱᱠᱷᱟᱱ ᱥᱮ ᱚᱱᱠᱟ ᱜᱮ ᱱᱟᱦᱟᱜ ᱟᱵᱟᱨ ᱟᱢ ᱦᱤᱡᱩᱜ ᱢᱟᱹᱱᱦᱟᱹ ᱞᱟᱦᱟᱨᱮ ᱡᱟᱜᱮ ᱢᱚᱬᱮ ᱫᱤᱱ ᱪᱟᱸᱫᱚ ᱜᱟᱱ ᱞᱟᱦᱟᱨᱮ ᱢᱚᱬᱮ ᱫᱤᱱ ᱜᱟᱡ ᱞᱟᱦᱟᱨᱮ ᱛᱷᱚᱲᱟ ᱞᱟᱝ ᱜᱟᱞᱢᱟᱨᱟᱣ ᱠᱮᱫ ᱜᱮᱞᱟᱝ ᱥᱮ ᱨᱚᱯᱚᱲ ᱠᱮᱫ ᱜᱮᱞᱟᱝ ᱥᱮ ᱦᱮᱡ ᱠᱟᱛᱮᱫ ᱡᱟᱜᱮ ᱟᱢᱦᱚᱸ ᱡᱮᱦ ᱠᱟᱛᱮᱫ ᱡᱟᱜᱮ ᱟᱢᱦᱚᱢ ᱧᱮᱞ ᱤᱫᱤ ᱠᱮᱫᱜᱮ ᱚᱲᱟᱜ ᱠᱚ ᱟᱢᱟᱜ ᱛᱟᱦᱮᱱ ᱞᱮᱠᱟ ᱟᱨ ᱡᱚᱢᱼᱧᱩ ᱫᱚ ᱵᱷᱟᱜᱮ ᱜᱮ ᱦᱩᱭᱩᱜᱼᱟ ᱡᱟᱦᱟᱸ ᱪᱮᱫ ᱞᱮᱠᱟ ᱡᱚᱢᱟᱢ ᱚᱱᱠᱟ ᱜᱮ ᱟᱞᱮ ᱫᱚ ᱟᱫᱚ ᱱᱚᱸᱰᱮ ᱫᱚ ᱦᱳᱴᱮᱞ ᱠᱟᱱᱟ ᱛᱚ ᱟᱫᱚ ᱡᱮ ᱡᱮᱢᱚᱱ ᱠᱚ ᱡᱚᱢ ᱚᱱᱠᱟ ᱜᱮ ᱟᱞᱮ ᱫᱚ ᱵᱮᱱᱟᱣ ᱟᱠᱣᱟᱞᱮ ᱞᱟᱹᱭ ᱚᱰᱟᱨ ᱠᱟᱛᱮᱫ ᱟᱨᱠᱤ ᱟᱞᱮ ᱦᱮᱸ ᱚᱱᱟ ᱠᱚᱫᱚ ᱥᱟᱱᱟᱢᱟᱜ ᱵᱮᱵᱚᱛᱷᱟ ᱛᱟᱦᱮᱱᱟ ᱟᱫᱚ ᱟᱢ ᱪᱮᱫ ᱞᱮᱠᱟᱢ ᱠᱩᱥᱤᱭᱟᱜᱼᱟ ᱪᱮᱫ ᱠᱚᱢ ᱡᱚᱢᱟ ᱚᱱᱠᱟ ᱜᱮ ᱟᱫᱚ ᱞᱟᱦᱟ ᱨᱮ ᱠᱟᱛᱷᱟ ᱵᱷᱮᱡᱟ ᱦᱩᱭᱩᱜᱼᱟ ᱟᱫᱚ ᱚᱱᱟ ᱵᱮᱱᱟᱣ ᱦᱩᱭᱩᱜᱼᱟ ᱚᱱᱠᱟ ᱞᱮᱠᱟ ᱡᱚᱢ ᱦᱮᱸ ᱦᱮᱸ ᱦᱮᱸ ᱵᱮᱥ ᱠᱳᱱᱚ ᱚᱥᱩᱵᱤᱫᱷᱟ ᱵᱟᱝ ᱦᱩᱭᱩᱜᱼᱟ ᱟᱢ ᱱᱚᱰᱮ ᱥᱮᱴᱮᱨ ᱞᱮᱱ ᱠᱷᱟᱡ ᱜᱮᱢ ᱱᱟᱦᱟᱜ ᱥᱟᱱᱟᱢ ᱜᱮ ᱱᱟᱦᱟᱜ ᱱᱟᱯᱟᱭ ᱱᱟᱯᱟᱭ ᱵᱮᱵᱚᱛᱷᱟ ᱜᱮ ᱱᱟᱦᱟᱜ ᱟᱞ ᱫᱚᱞᱮ ᱫᱚᱦᱚ ᱠᱟᱫᱼᱟ ᱵᱮᱥ ᱢᱟ ᱛᱟᱦᱚᱞᱮ ᱚᱱᱠᱟ ᱜᱮᱦᱟᱜ ᱫᱤᱥ ᱫᱤᱥᱟᱹ ᱩᱭᱦᱟᱹᱨ ᱠᱟᱛᱮᱫ ᱜᱟᱞᱢᱟᱨᱟᱣ ᱟᱞᱟᱝ ᱦᱟᱜ